ᱤᱧᱫᱚ ᱯᱮᱲᱟ ᱚᱲᱟᱜ ᱫᱟᱬᱟᱱ ᱟᱹᱰᱤ ᱠᱟᱡᱟᱠ ᱤᱧ ᱠᱩᱥᱤᱜᱼᱟ ᱪᱮᱫᱟᱜ ᱮᱱᱛᱮᱫ ᱚᱸᱰᱮ ᱫᱚ ᱡᱤᱞ ᱩᱛᱩ ᱫᱟᱠᱟ ᱠᱟᱡᱟᱠ ᱧᱟᱢᱚᱜᱼᱟ ᱡᱟᱦᱟᱸ ᱴᱷᱮᱱ ᱜᱮ ᱱᱟᱣᱟ ᱯᱮᱲᱟᱜ ᱮᱢ ᱪᱟᱞᱟᱜ ᱚᱸᱰᱮ ᱫᱚ ᱡᱤᱞ ᱠᱚ ᱩᱛᱩᱭᱟ

ᱥᱮ ᱪᱟᱞᱟᱜ ᱨᱮᱦᱚᱸ ᱟᱹᱰᱤ ᱢᱚᱡᱽ ᱠᱚ ᱯᱮᱲᱟᱣᱟ ᱟᱨ ᱚᱸᱰᱮ ᱪᱟᱞᱟᱣ ᱠᱟᱛᱮᱫ ᱵᱮᱣᱦᱟᱨ ᱦᱚᱸ ᱱᱟᱣᱟ ᱱᱟᱣᱟ ᱫᱚ ᱟᱹᱰᱤ ᱢᱚᱡᱽ ᱠᱚ ᱵᱮᱣᱦᱟᱨᱟ ᱯᱮᱲᱟ ᱚᱲᱟᱜ ᱨᱮᱫᱚ ᱛᱟᱦᱮᱱ ᱦᱚᱸ ᱟᱹᱰᱤ ᱢᱚᱡᱽ ᱜᱮ ᱟᱹᱭᱠᱟᱹᱜᱼᱟ ᱯᱮᱲᱟ ᱚᱲᱟᱜ ᱨᱮ ᱪᱟᱞᱟᱣ ᱠᱟᱛᱮᱫ ᱫᱚ ᱠᱟᱹᱢᱤ ᱦᱚᱸ ᱵᱟᱠᱚ ᱠᱟᱹᱢᱤ ᱦᱚᱪᱚᱣᱟ ᱚᱱᱟᱛᱮ ᱯᱮᱲᱟ ᱚᱲᱟᱜ ᱪᱟᱞᱟᱜ ᱫᱚ ᱟᱹᱰᱤ ᱨᱟᱹᱥᱠᱟᱹ ᱜᱮ ᱟᱹᱭᱠᱟᱹᱜᱼᱟ ᱚᱱᱟᱛᱮ ᱤᱧᱦᱚᱸ ᱯᱮᱲᱟ ᱚᱲᱟᱜ ᱪᱟᱞᱟᱜ ᱫᱚ ᱟᱹᱰᱤ ᱛᱮᱫ ᱜᱤᱧ ᱠᱩᱥᱤᱭᱟᱜᱼᱟ ᱟᱨ ᱡᱟᱣ ᱜᱮ ᱯᱮᱲᱟ ᱚᱲᱟᱜ ᱤᱧ ᱪᱟᱞᱟᱜᱼᱟ